ᱦᱮᱸ ᱦᱮᱞᱳ ᱡᱚᱦᱟᱨ ᱜᱳ ᱦᱮᱸ ᱟᱹᱞᱤᱧᱫᱚ ᱤᱭᱟᱹ ᱥᱚᱢᱟᱡᱽ ᱥᱩᱥᱟᱹᱨᱤᱭᱟᱹ ᱟᱹᱞᱤᱧ ᱥᱮᱞᱮᱫ ᱥᱮᱞᱮᱫ ᱟᱠᱟᱱᱟ ᱟᱫᱚ ᱟᱫᱚ ᱟᱹᱵᱤᱱᱫᱚ ᱡᱷᱟᱲᱠᱷᱚᱸᱰ ᱨᱮᱜᱮᱵᱤᱱ ᱛᱟᱦᱮᱱᱟ ᱥᱮ ᱡᱷᱟᱲᱠᱷᱚᱸᱰ ᱯᱚᱱᱚᱛᱨᱮᱜᱮ ᱥᱮ ᱟᱪᱪᱷᱟ ᱟᱪᱪᱷᱟ ᱮᱱᱠᱷᱟᱱᱫᱚ ᱡᱷᱟᱲᱠᱷᱚᱸᱰ ᱯᱚᱱᱚᱛᱨᱮ ᱟᱵᱚ ᱡᱟᱦᱟᱸ ᱱᱚᱣᱟ ᱤᱭᱟᱹ ᱱᱚᱣᱟ ᱯᱚᱱᱚᱛᱨᱮᱱ ᱦᱚᱲᱠᱚ ᱩᱛᱱᱟᱹᱣ ᱞᱟᱹᱜᱤᱫᱛᱮ ᱟᱵᱤᱱᱴᱷᱮᱱ ᱠᱟᱹᱴᱤᱡ ᱠᱳᱥᱪᱮᱱᱞᱤᱧ ᱫᱚᱦᱚᱣᱠᱟᱜᱼᱟ ᱪᱮᱫ ᱞᱮᱠᱟᱛᱮ ᱟᱵᱚ ᱱᱚᱣᱟᱫᱚ ᱤᱭᱟᱹ ᱩᱛᱱᱟᱹᱣ ᱫᱟᱲᱮᱭᱟᱜᱼᱟ ᱦᱮᱸ ᱦᱳᱭ ᱦᱳᱭ ᱦᱳᱭ ᱟᱵᱚᱨᱮᱱ ᱦᱚᱲᱠᱚ ᱪᱮᱫ ᱡᱷᱟᱲᱠᱷᱚᱸᱰᱨᱮ ᱟᱵᱚᱨᱮᱱ ᱦᱚᱲᱠᱚ ᱦᱳᱭ ᱦᱮᱸ ᱦᱮᱸ ᱡᱮᱢᱚᱱ ᱢᱟᱱᱮ ᱡᱚᱛᱮᱜᱮ ᱡᱚᱛᱚ ᱦᱚᱲᱜᱮᱵᱚᱱ ᱤᱭᱟᱹ ᱢᱟᱲᱟᱝ ᱥᱮᱫᱵᱚᱱ ᱞᱟᱦᱟᱱᱛᱤ ᱫᱟᱲᱮᱭᱟᱜ ᱢᱟ ᱦᱳᱭ ᱦᱳᱭ ᱦᱳᱭ ᱦᱳᱭ ᱦᱳᱭ ᱟᱨ ᱥᱩᱨᱥᱩᱯᱩᱨ ᱠᱚᱨᱮ ᱵᱟᱝ ᱛᱟᱦᱮᱱ ᱠᱷᱟᱱ ᱦᱳᱭ

ᱦᱳᱭ ᱱᱚᱜᱼᱚ ᱱᱚᱣᱟᱜᱮ ᱱᱚᱜᱼᱚ ᱱᱚᱣᱟᱜᱮ ᱦᱳᱭ ᱪᱮᱠᱟᱛᱮᱵᱚᱱ ᱠᱚᱨᱟᱣᱟ ᱦᱳᱭ ᱟᱛᱳᱼᱫᱤᱥᱚᱢᱨᱮᱱ ᱦᱚᱲᱵᱚ ᱥᱤᱠᱷᱱᱟᱹᱛᱚᱜᱼᱟ ᱞᱟᱦᱟᱱᱛᱤ ᱞᱟᱦᱟᱱᱛᱤ ᱥᱮᱫᱵᱚ ᱢᱟᱲᱟᱝ ᱥᱮᱫᱵᱚ ᱛᱟᱲᱟᱢ ᱫᱟᱲᱮᱭᱟᱜᱼᱟ ᱟᱨ ᱟᱵᱚ ᱡᱟᱦᱟᱸ ᱨᱳᱡᱽᱜᱟᱨ ᱠᱚᱦᱚᱸ ᱟᱨ ᱟᱵᱚ ᱡᱟᱦᱟᱸ ᱡᱷᱟᱲᱠᱷᱚᱸᱰ ᱯᱚᱱᱚᱛ ᱠᱟᱱᱟ ᱱᱚᱣᱟᱦᱚᱸ ᱩᱛᱱᱟᱹᱣ ᱫᱟᱲᱮᱭᱟᱜ ᱟᱵᱚᱱ ᱦᱳᱭ ᱱᱚᱜᱼᱚ ᱱᱚᱣᱟᱜᱮ ᱟᱵᱚ ᱡᱚᱛᱚᱦᱚᱲ ᱱᱚᱝᱠᱟ ᱤᱭᱟᱹ ᱩᱭᱦᱟᱹᱨ ᱢᱟᱱᱮ ᱵᱩᱡᱽ ᱛᱟᱦᱮᱸ ᱫᱚᱨᱠᱟᱨ ᱦᱳᱭ ᱦᱮᱸ ᱦᱳᱭ ᱦᱳᱭ ᱟᱵᱚᱛᱮᱜᱮ ᱥᱩᱫᱷᱟᱹᱨ ᱦᱩᱭᱟᱵᱚᱱᱟ ᱦᱳᱭ ᱦᱳᱭ ᱟᱵᱚ ᱛᱮᱜᱮ ᱦᱮᱸ ᱦᱳᱭ ᱦᱳᱭ ᱦᱳᱭ ᱜᱚᱝᱠᱮ ᱟᱵᱤᱱᱟᱜ ᱟᱹᱵᱤ ᱱᱟᱯᱟᱭ ᱩᱭᱦᱟᱹᱨ ᱛᱟᱵᱤᱱ ᱢᱟ ᱮᱱᱠᱷᱟᱱ ᱢᱟ ᱴᱷᱤᱠᱟ ᱦᱮᱸ

ᱩᱭᱦᱟᱟᱹᱨ ᱦᱳᱭ ᱦᱳᱭ ᱴᱷᱤᱠᱟ ᱦᱮᱸ ᱦᱮᱸ ᱦᱮᱸ ᱦᱮᱸ ᱴᱷᱤᱠᱟ ᱴᱷᱤᱠᱟ ᱦᱮᱸ ᱡᱚᱦᱟᱨ